ᱨᱮᱰᱤᱭᱚ ᱥᱮᱱᱴᱟᱨ ᱨᱮ ᱤᱧ ᱠᱩᱥᱤᱭᱟᱜ ᱟᱠᱷᱲᱟ ᱫᱚ ᱱᱮᱛᱟᱨ ᱫᱚ ᱚᱝᱠᱟ ᱪᱚᱞ ᱵᱟᱹᱱᱩᱜ ᱛᱮ ᱠᱩᱥᱤ ᱵᱟᱹᱱᱩᱜᱼᱟ ᱤᱧ ᱫᱚ ᱨᱮᱰᱤᱭᱚ ᱥᱮᱱᱴᱟᱨ ᱚᱱᱟ ᱛᱟᱭᱚᱢ ᱴᱤᱵᱷᱤ ᱪᱮᱱᱮᱞ ᱴᱤᱵᱷᱤ ᱟᱠᱷᱲᱟ ᱜᱤᱧ ᱧᱮᱞ ᱧᱟᱢ ᱮᱫᱟ ᱧᱮᱞᱟ ᱚᱱᱟᱛᱮ ᱴᱤᱵᱷᱤ ᱟᱠᱷᱲᱟ ᱫᱚ ᱤᱧᱟ ᱜ ᱠᱩᱥᱤᱭᱟᱜ ᱟᱠᱷᱲᱟ ᱫᱚ ᱦᱩᱭᱩᱜ ᱠᱟᱱᱟ ᱮᱹ ᱯᱤ ᱵᱤ ᱤᱥᱴᱟᱨ ᱟᱱᱚᱱᱫᱚ ᱪᱮᱫᱟᱜ ᱥᱮ ᱱᱚᱣᱟ ᱟᱠᱷᱲᱟ ᱨᱮ ᱫᱚ ᱟᱹᱰᱤ ᱜᱟᱱ ᱠᱷᱚᱵᱽᱨᱟ ᱠᱷᱚᱵᱚᱨ ᱤᱧ ᱧᱮᱞ ᱧᱟᱢ ᱮᱫᱟ ᱟᱨ ᱤᱧᱟ ᱜ ᱫᱤᱥᱟᱹ ᱦᱩᱥ ᱦᱚᱸ ᱟᱹᱰᱤ ᱜᱮ ᱱᱚᱣᱟ ᱠᱷᱚᱵᱚᱨ ᱧᱮᱞ ᱛᱮ ᱦᱩᱭ ᱟᱠᱟᱱᱟ ᱟᱨ ᱥᱟᱱᱟᱢ ᱦᱚᱲ ᱜᱮ ᱱᱚᱣᱟ ᱠᱷᱚᱵᱚᱨ ᱧᱮᱞ ᱠᱟᱛᱮᱜ ᱜᱮᱠᱚ ᱪᱮᱸᱜᱷᱟᱣ ᱟᱠᱟᱱᱟ ᱚᱱᱟᱛᱮ ᱤᱧ ᱫᱚ ᱱᱚᱣᱟ ᱴᱤᱵᱷᱤ ᱟᱠᱷᱲᱟ ᱮᱹ ᱯᱤ ᱵᱤ ᱟᱱᱚᱱᱫᱚ ᱤᱥᱴᱟᱨ ᱟᱱᱚᱱᱫᱚ ᱜᱤᱧ ᱠᱩᱥᱤᱭᱟᱜᱼᱟ ᱧᱮᱞ ᱠᱟᱛᱮᱜ ᱦᱩᱭ ᱟᱠᱟᱱᱟ